ᱤᱧᱟᱹᱜ ᱴᱚᱴᱷᱟ ᱨᱮᱫᱚ ᱥᱟᱱᱛᱟᱲ ᱠᱚᱣᱟᱜ ᱫᱷᱚᱨᱚᱢ ᱥᱟᱱᱛᱟᱲ ᱥᱮᱨᱣᱟ ᱨᱮᱱᱟᱜ ᱟᱭᱢᱟ ᱟᱹᱨᱤᱪᱟᱹᱞᱤ ᱵᱚᱸᱜᱟᱼᱵᱩᱨᱩ ᱠᱚᱠᱚ ᱢᱟᱱᱟᱣᱟ ᱟᱨ ᱢᱮᱱᱟᱜ ᱠᱚᱣᱟ ᱥᱩᱨ ᱨᱮ ᱵᱟᱝᱜᱟᱞᱤ ᱦᱚᱲ ᱠᱚ ᱢᱮᱱᱟᱜ ᱠᱚᱣᱟ ᱩᱱᱠᱩ ᱟᱠᱚᱣᱟᱜ ᱠᱚ ᱢᱟᱱᱟᱣᱟ ᱛᱳ ᱥᱟᱱᱛᱟᱲ ᱫᱚ ᱟᱭᱢᱟ ᱯᱚᱨᱚᱵᱽ ᱜᱮ ᱵᱟᱦᱟ ᱢᱮᱱᱟᱜᱼᱟ ᱢᱟᱜᱽ ᱵᱟᱦᱟ ᱢᱟᱜᱽ ᱵᱚᱸᱜᱟ ᱵᱟᱦᱟ ᱵᱚᱸᱜᱟ ᱛᱟᱨᱯᱚᱨᱮ ᱢᱟᱜ ᱢᱚᱬᱮ ᱟᱠᱚ ᱮᱨᱚᱜ ᱥᱤᱢ ᱮᱨᱚᱜ ᱥᱤᱢ ᱟᱨ ᱥᱚᱦᱨᱟᱭ ᱡᱚᱛᱚ ᱠᱷᱚᱱᱟᱜ ᱢᱟᱨᱟᱝ ᱯᱚᱨᱚᱵᱽ ᱫᱚ ᱦᱩᱭᱩᱜ ᱠᱟᱱᱟ ᱵᱟᱦᱟ ᱟᱨ ᱥᱚᱦᱨᱟᱭ ᱟᱹᱰᱤ ᱢᱚᱡᱽ ᱛᱮᱠᱚ ᱢᱟᱱᱟᱣᱟ ᱥᱚᱦᱨᱟᱭ ᱫᱚ ᱢᱚᱬᱮ ᱢᱟᱦᱟ ᱠᱚ ᱢᱟᱱᱟᱣᱟ ᱵᱟᱦᱟ ᱫᱚ ᱯᱮ ᱢᱟᱦᱟ ᱠᱚ ᱢᱟᱱᱟᱣᱟ ᱚᱱᱠᱟᱜᱮ ᱟᱹᱰᱤ ᱨᱟᱹᱥᱠᱟᱹᱛᱮ ᱟᱨ ᱵᱟᱨ ᱠᱟᱛᱮᱫ ᱠᱚ ᱢᱟᱱᱟᱣᱟ ᱵᱟᱨ ᱵᱚᱞᱛᱮ ᱨᱮᱸᱜᱮᱡ ᱛᱮᱠᱚ ᱛᱟᱦᱮᱸᱱᱟ ᱚᱲᱟᱜ ᱠᱚ ᱜᱮᱡ ᱜᱩᱨᱤᱡ ᱠᱟᱛᱮᱫ ᱥᱟᱫᱟ ᱜᱮᱸᱫᱟᱜ ᱵᱟᱸᱫᱮ ᱠᱟᱛᱮᱫ ᱩᱯᱟᱹᱥᱛᱮ ᱛᱟᱦᱮᱸ ᱠᱟᱛᱮᱫ ᱵᱚᱸᱜᱟᱼᱵᱩᱨᱩᱭᱟᱠᱚ ᱛᱟᱨᱯᱚᱨ ᱠᱚ ᱡᱚᱢᱟ ᱟᱨ ᱚᱱᱟ ᱥᱟᱶᱛᱮ ᱥᱟᱱᱛᱟᱲᱟᱜ ᱵᱚᱸᱜᱟᱼᱵᱩᱨᱩ ᱢᱟᱱᱮᱜᱮ ᱮᱠᱫᱚᱢ ᱛᱩᱢᱫᱟᱜ ᱴᱟᱢᱟᱠ ᱫᱚ ᱢᱮᱱᱟᱜ ᱜᱮᱭᱟ ᱮᱱᱮᱡ ᱥᱮᱨᱮᱧ ᱢᱮᱱᱟᱜ ᱜᱮᱭᱟ ᱟᱨ ᱮᱱᱮᱡ ᱥᱮᱨᱮᱧ ᱵᱮᱜᱚᱨ ᱫᱚ ᱥᱟᱱᱛᱟᱲᱟᱜ ᱵᱚᱸᱜᱟᱼᱵᱩᱨᱩ ᱫᱚ ᱵᱟᱹᱱᱩᱜᱼᱟ ᱥᱮᱨᱮᱧ ᱡᱟᱱᱟᱢ ᱠᱷᱚᱱᱟᱜ ᱜᱩᱡᱩᱜ ᱦᱟᱹᱵᱤᱡ ᱥᱮᱨᱮᱧ ᱫᱚ ᱢᱮᱱᱟᱜ ᱜᱮᱭᱟ ᱚᱱᱟ ᱠᱷᱟᱹᱛᱤᱨ ᱥᱮᱨᱮᱧ ᱫᱚ ᱡᱷᱚᱛᱚ ᱵᱚᱸᱜᱟ ᱨᱮᱜᱮ ᱢᱮᱱᱟᱜᱼᱟ ᱟᱨ ᱡᱚᱠᱷᱚᱡ ᱜᱮ ᱵᱚᱸᱜᱟᱼᱵᱩᱨᱩ ᱦᱩᱭᱩᱜᱼᱟ ᱡᱮᱢᱚᱱ ᱵᱟᱦᱟ ᱟᱨ ᱥᱚᱦᱨᱟᱭ ᱩᱱᱠᱷᱟᱱᱜᱮ ᱟᱹᱛᱩ ᱨᱮᱱ ᱡᱷᱚᱛᱚ ᱦᱚᱲ ᱨᱟᱹᱥᱠᱟᱹᱭᱟᱠᱚ ᱮᱱᱮᱡ ᱟᱠᱚ ᱥᱮᱨᱮᱧ ᱟᱠᱚ ᱟᱨ ᱱᱟᱯᱟᱭ ᱛᱮᱠᱚ ᱢᱟᱱᱟᱣᱟ ᱟᱹᱰᱤ ᱨᱟᱹᱥᱠᱟᱹ ᱛᱮᱠᱚ ᱢᱟᱱᱟᱣᱟ ᱚᱱᱠᱟᱜᱮ ᱵᱟᱝᱜᱟᱞᱤ ᱠᱚ ᱫᱩᱨᱜᱟᱹᱯᱩᱡᱟ ᱠᱚ ᱢᱟᱱᱟᱣ ᱜᱮᱭᱟ ᱩᱱᱠᱩ ᱫᱚ ᱢᱩᱨᱛᱤ ᱯᱩᱡᱟᱹ ᱛᱚ ᱵᱚᱸᱜᱟ ᱠᱟᱛᱮᱫ ᱢᱟᱱᱟᱣ ᱟᱠᱚ ᱤᱱᱟᱹ ᱠᱚᱜᱮ